ᱤᱧᱟᱹᱜ ᱛᱩᱞᱟᱹᱣ ᱟᱠᱟᱫ ᱯᱷᱳᱴᱳ ᱢᱩᱫᱽ ᱨᱮᱫᱚ ᱢᱤᱫᱴᱮᱡ ᱥᱟᱹᱲᱤ ᱵᱟᱸᱫᱮ ᱯᱷᱳᱴᱳ ᱟᱹᱰᱤ ᱡᱳᱨᱤᱧ ᱠᱩᱥᱤ ᱠᱟᱣᱫᱟ ᱟᱨ ᱱᱤᱭᱟᱹ ᱠᱟᱨᱚᱱ ᱛᱮᱜᱤᱧ ᱠᱩᱥᱤᱭ ᱠᱟᱣᱫᱟ ᱡᱮ ᱮᱱ ᱦᱤᱞᱳᱜ ᱫᱚ ᱥᱚᱨᱚᱥᱚᱛᱤ ᱯᱩᱡᱟᱹ ᱛᱟᱦᱮᱸ ᱞᱮᱱᱟ ᱟᱨ ᱟᱞᱮ ᱡᱚᱛᱚ ᱦᱚᱲ ᱥᱟᱹᱲᱤ ᱵᱟᱸᱫᱮ ᱠᱟᱛᱮᱫ ᱢᱤᱫᱴᱮᱡ ᱜᱟᱨᱰᱮᱱ ᱥᱮ ᱯᱟᱨᱠ ᱨᱮ ᱫᱟᱬᱟᱱᱞᱮ ᱥᱮᱱ ᱞᱮᱱᱟ ᱟᱨ ᱚᱸᱰᱮᱱᱟᱜ ᱥᱤᱱᱟᱨᱤ ᱟᱹᱰᱤ ᱢᱚᱡᱽ ᱜᱮ ᱛᱟᱦᱮᱸ ᱞᱮᱱᱟ ᱟᱨ ᱥᱤᱱᱟᱨᱤ ᱥᱟᱣᱛᱮ ᱪᱷᱚᱵᱤ ᱨᱮᱭᱟᱜ ᱟᱹᱰᱤ ᱢᱮᱪ ᱛᱟᱦᱮᱸ ᱠᱟᱱᱟ ᱡᱮ ᱠᱟᱨᱚᱱ ᱛᱮ ᱤᱧ ᱚᱱᱟ ᱪᱷᱚᱵᱤ ᱟᱹᱰᱤ ᱡᱳᱨᱤᱧ ᱠᱩᱥᱤ ᱟᱠᱟᱫ ᱛᱟᱦᱮᱱᱟ ᱟᱨ ᱥᱟᱛᱷᱮ ᱜᱟᱛᱮ ᱠᱩᱲᱤ ᱠᱚᱦᱚᱸ ᱠᱚ ᱢᱤᱛᱟᱹᱧ ᱠᱟᱱ ᱛᱟᱦᱮᱱᱟ ᱡᱮ ᱟᱹᱰᱤ ᱪᱚᱨᱚᱠᱤᱧ ᱧᱮᱞᱚᱜ ᱠᱟᱱᱟ